ᱦᱮᱞᱳ ᱟᱹᱞᱤᱧ ᱫᱚ ᱱᱚᱰᱮ ᱠᱷᱚᱱ ᱞᱤᱧ ᱞᱟᱹᱭ ᱮᱫᱟ ᱦᱟᱥᱟᱰᱩᱝᱨᱤ ᱠᱷᱚᱱᱟᱜ ᱡᱮ ᱟᱯᱮ ᱚᱱᱟ ᱰᱷᱮᱠᱤᱠᱟᱴᱟ ᱢᱚᱰᱮᱞ ᱥᱠᱩᱞ ᱚᱠᱟ ᱞᱮᱠᱟ ᱜᱤᱫᱽᱨᱟᱹ ᱠᱚ ᱯᱟᱲᱦᱟᱜ ᱠᱟᱱᱟ ᱟᱨ ᱵᱳᱭ ᱠᱚᱯᱮ ᱧᱟᱢᱮᱫᱼᱟ ᱥᱮ ᱵᱟᱝ ᱥᱚᱨᱠᱟᱨ ᱠᱷᱚᱱᱟᱜ ᱚ ᱟᱨ ᱜᱤᱫᱽᱨᱟᱹ ᱠᱚ ᱵᱟᱭᱨᱮ ᱠᱷᱚᱱᱟᱜ ᱠᱚ ᱦᱤᱡᱩᱜᱼᱟ ᱥᱮ ᱚᱸᱰᱮᱜᱮᱯᱮ ᱚᱸᱰᱮᱱ ᱠᱚᱜᱮᱯᱮ ᱯᱟᱲᱦᱟᱣ ᱮᱫ ᱠᱚᱣᱟ ᱚᱻ ᱛᱟᱦᱚᱞᱮ ᱡᱚᱢ ᱧᱩᱣᱟᱜ ᱠᱚ ᱴᱷᱤᱠ ᱴᱷᱟᱠ ᱦᱤᱡᱩᱜ ᱠᱟᱱᱟ ᱥᱮ ᱵᱟᱝᱟ ᱚᱱᱟ ᱠᱚᱜᱮᱞᱤᱧ ᱞᱟᱹᱭᱮᱫ ᱛᱟᱸᱦᱮᱫ ᱟᱨᱠᱤ ᱞᱟᱹᱭ ᱫᱟᱞᱤᱧ ᱯᱟᱪᱮᱫ ᱵᱟᱠᱚ ᱧᱟᱢᱮᱫ ᱦᱳᱭ ᱛᱟᱦᱮᱸᱜ ᱠᱟᱱᱟ ᱠᱚ ᱜᱤᱫᱽᱨᱟᱹ ᱠᱚ ᱚᱻ ᱚᱱᱟ ᱜᱮᱞᱤᱧ ᱞᱟᱹᱭᱮᱫ ᱛᱟᱦᱮᱸᱱᱟ ᱡᱮ ᱧᱟᱢ ᱫᱟᱠᱚ ᱥᱮ ᱵᱟᱝᱟ ᱚᱱᱟ ᱠᱷᱚᱵᱚᱨ ᱠᱚ ᱫᱚᱦᱚᱭ ᱫᱟᱞᱤᱧ ᱚᱻ ᱦᱮᱸ ᱦᱮᱸ ᱦᱮᱸ ᱯᱷᱚᱨᱚᱢ ᱠᱚ ᱡᱩᱫᱤ ᱩᱰᱩᱠ ᱞᱮᱱᱠᱷᱟᱱ ᱞᱟᱹᱭ ᱟᱞᱮ ᱯᱮ ᱛᱟᱦᱞᱮ ᱴᱷᱤᱠ ᱜᱮᱭᱟ